ᱤᱧ ᱱᱚᱣᱟ ᱪᱮᱱᱮᱞ ᱨᱮ ᱡᱟᱦᱟᱸ ᱡᱮ ᱴᱤᱵᱷᱤ ᱪᱮᱱᱮᱞ ᱨᱮ ᱡᱟᱦᱟᱸ ᱪᱟᱹᱥᱤ ᱠᱚᱣᱟᱜ ᱠᱷᱚᱵᱚᱨ ᱟᱹᱰᱤᱜᱟᱱ ᱯᱨᱚᱥᱟᱨᱚᱜ ᱠᱟᱱᱟ ᱡᱟᱦᱟᱸ ᱦᱤᱥᱟᱹᱵ ᱛᱮ ᱪᱟᱥ ᱵᱟᱨᱮᱛᱮ ᱟᱹᱰᱤᱜᱟᱱ ᱠᱷᱚᱵᱚᱨ ᱵᱟᱲᱟᱭᱚᱜ ᱠᱟᱱᱟ ᱚᱠᱟ ᱵᱮᱲᱟᱨᱮ ᱚᱠᱟ ᱞᱮᱠᱟᱱ ᱵᱮᱵᱚᱦᱟᱨ ᱦᱩᱭᱩᱜᱼᱟ ᱚᱠᱟ ᱥᱟᱨ ᱵᱮᱵᱚᱦᱟᱨ ᱦᱩᱭᱩᱜᱼᱟ ᱚᱠᱟ ᱪᱟᱨᱟ ᱵᱮᱵᱚᱦᱟᱨ ᱦᱩᱭᱩᱜᱼᱟ ᱚᱱᱟᱫᱚ ᱩᱱ ᱡᱚᱠᱷᱮᱡ ᱚᱱᱟ ᱯᱚᱥᱟᱨ ᱠᱷᱚᱵᱚᱨ ᱯᱟᱦᱴᱟ ᱠᱷᱚᱱᱜᱮ ᱟᱹᱰᱤ ᱵᱷᱟᱹᱜᱤ ᱠᱷᱚᱵᱚᱨ ᱧᱟᱢᱚᱜᱼᱟ ᱡᱟᱦᱟᱸ ᱦᱤᱥᱟᱹᱵᱛᱮ ᱤᱱᱟᱹ ᱪᱟᱹᱥᱤ ᱠᱷᱚᱵᱚᱨ ᱠᱟᱱᱟ ᱡᱟᱦᱟᱸ ᱜᱮ ᱱᱤᱭᱩᱡ ᱠᱚ ᱧᱟᱢᱚᱜ ᱠᱟᱱᱟ ᱟᱹᱰᱤ ᱵᱷᱟᱹᱜᱤ ᱡᱤᱱᱤᱥ ᱠᱟᱱᱟ ᱚᱠᱛᱚ ᱨᱮᱵᱚᱱ ᱞᱟᱜᱟᱣ ᱞᱮᱠᱷᱟᱱ ᱟᱹᱰᱤᱜᱟᱱ ᱟᱵᱚ ᱞᱟᱹᱠᱛᱤ ᱨᱮᱵᱚᱱ ᱛᱟᱦᱮᱱᱟ ᱡᱟᱦᱟᱸ ᱡᱤᱱᱤᱥ ᱟᱵᱚ ᱟᱨᱡᱟᱣ ᱫᱟᱲᱮᱭᱟᱜ ᱟᱵᱚ ᱟᱵᱚᱣᱟᱜ ᱯᱚᱨᱤᱵᱟᱨ ᱱᱟᱯᱟᱭ ᱛᱮᱜᱮ ᱛᱟᱦᱮᱱᱟ ᱡᱟᱦᱟᱸ ᱦᱤᱥᱟᱹᱵᱛᱮ ᱟᱵᱚ ᱵᱷᱟᱹᱜᱤ ᱛᱮᱜᱮ ᱪᱟᱞᱟᱜᱼᱟ ᱡᱟᱜᱮ

ᱦᱩᱰᱤᱧ ᱦᱩᱰᱤᱧ ᱪᱟᱹᱥᱤ ᱟᱨ ᱵᱟᱝ ᱢᱟᱨᱟᱝ ᱪᱟᱹᱥᱤ ᱦᱩᱭᱩᱜ ᱠᱟᱱ ᱡᱟᱦᱟᱸᱜᱮ ᱪᱟᱹᱥᱤ ᱱᱤᱨᱫᱮᱥ ᱠᱚ ᱢᱮᱱᱟᱜ ᱟᱠᱟᱫ ᱠᱚ ᱡᱟᱦᱟᱸ ᱦᱤᱥᱟᱹᱵ ᱛᱮ ᱩᱱᱠᱩ ᱠᱚ ᱠᱷᱚᱵᱚᱨ ᱯᱚᱨᱚᱵ ᱯᱨᱚᱥᱟᱨᱟ ᱚᱱᱟ ᱟᱵᱚ ᱟᱹᱰᱤ ᱵᱷᱟᱹᱜᱤᱛᱮ ᱵᱟᱰᱟᱭ ᱴᱷᱤᱠ ᱠᱟᱛᱮ ᱠᱚᱦᱚ ᱞᱮᱠᱷᱟᱱ ᱠᱚᱨᱟᱣ ᱞᱮᱠᱷᱟᱱ ᱡᱟᱦᱟᱸ ᱠᱷᱟᱹᱛᱤᱨ ᱟᱵᱚ ᱟᱹᱰᱤ ᱵᱷᱟᱹᱜᱤ ᱥᱟᱺᱦᱤᱡ ᱵᱚᱱ ᱟᱨᱡᱟᱣ ᱫᱟᱲᱮᱭᱟᱜᱼᱟ ᱟᱨ ᱯᱟᱥᱮᱡ ᱚᱱᱟᱡ ᱠᱚ ᱩᱴᱷᱟᱹᱣ ᱫᱟᱲᱮᱭᱟᱜᱼᱟ ᱡᱟᱠ ᱥᱮ ᱟᱹᱰᱤ ᱞᱟᱹᱠᱛᱤᱭᱟᱱ ᱡᱤᱱᱤᱥ ᱠᱟᱱᱟ ᱱᱚᱣᱟ ᱠᱚᱫᱚ ᱵᱟᱲᱟᱭ ᱞᱮᱜ ᱠᱟᱱᱟ ᱟᱨ ᱡᱮᱢᱚᱱ ᱟᱹᱰᱤ ᱵᱮᱥ ᱡᱤᱱᱤᱥ ᱠᱟᱱᱟ